ᱦᱮᱸ ᱦᱮᱞᱳ ᱦᱮᱸ ᱡᱚᱦᱟᱨ ᱡᱚᱦᱟᱨ ᱜᱮ ᱦᱮᱞᱳ ᱟᱪᱪᱷᱟ ᱦᱳᱭ ᱟᱹᱞᱤᱧ ᱵᱚᱦᱲᱟ ᱵᱷᱤᱞᱟᱹ ᱠᱷᱚᱱᱟᱜ ᱞᱤᱧ ᱞᱟᱹᱭᱮᱫᱼᱟ ᱦᱮᱸ ᱦᱮᱸ ᱡᱚᱦᱟᱨ ᱜᱮ ᱡᱚᱦᱟᱨ ᱛᱚ ᱛᱚ ᱠᱷᱚᱵᱚᱨ ᱫᱚ ᱱᱚᱣᱟ ᱠᱟᱱᱟ ᱟᱹᱵᱤᱱ ᱴᱷᱮᱱ ᱚᱱᱠᱟᱱᱟᱜ ᱢᱮᱜᱟᱡᱤᱱ ᱠᱚ ᱯᱟᱛᱷᱟᱢ ᱠᱚ ᱪᱮᱫ ᱠᱚ ᱚᱰᱚᱠᱚᱜ ᱠᱟᱱᱟ ᱚᱱᱠᱟ ᱞᱤᱧ ᱟᱡᱚᱢ ᱞᱮᱫᱼᱟ ᱠᱷᱚᱵᱚᱨ ᱠᱚ ᱦᱮᱸ ᱦᱮᱸ ᱟᱫᱚ ᱪᱟᱸᱫᱚ ᱠᱤᱭᱟᱹ ᱥᱮ ᱤᱭᱟᱨᱞᱤ ᱥᱮ ᱦᱟᱯ ᱤᱭᱟᱨᱞᱤ ᱟᱪᱪᱷᱟ ᱟᱪᱪᱷᱟ ᱴᱷᱤᱠ ᱟᱪᱪᱷᱟ ᱟᱪᱪᱷᱟ ᱚᱱᱟ ᱦᱮᱸ ᱦᱮᱸ ᱟᱪᱪᱷᱟ ᱛᱚ ᱚᱱᱟ ᱦᱚᱞᱚᱝ ᱜᱟᱰᱟ ᱨᱮᱭᱟᱜ ᱫᱟᱢ ᱫᱚ ᱛᱤᱱᱟᱹᱜ ᱜᱚᱱᱚᱝ ᱫᱚ ᱛᱤᱱᱟᱹᱜ ᱞᱟᱜᱟᱜ ᱠᱟᱱᱟ ᱚᱱᱟ ᱦᱟᱯ ᱤᱭᱟᱨᱞᱤ ᱜᱮ ᱟᱪᱪᱷᱟ ᱦᱮᱸ ᱦᱮᱸ ᱟᱪᱪᱷᱟ ᱟᱪᱪᱷᱟ ᱦᱮᱸ ᱟᱪᱪᱷᱟ ᱟᱫᱚ ᱚᱱᱠᱟ ᱫᱚ ᱟᱹᱞᱤᱧ ᱦᱚᱞᱚᱝ ᱚᱱᱠᱟ ᱫᱚ ᱟᱹᱞᱤᱧ ᱦᱚᱞᱚᱝ ᱜᱟᱰᱟ ᱡᱩᱫᱤ ᱢᱤᱫ ᱫᱷᱟᱣ ᱨᱮ ᱵᱟᱨᱭᱟ ᱞᱤᱧ ᱦᱟᱛᱟᱣᱟ ᱥᱮ ᱢᱤᱫᱴᱮᱱ ᱜᱮ ᱚᱱᱠᱟ ᱦᱟᱯ ᱤᱭᱟᱨᱞᱤ ᱠᱟᱱ ᱠᱷᱟᱱ ᱫᱚ ᱢᱤᱫᱴᱮᱱ ᱦᱚᱸ ᱜᱟᱱᱚᱜ ᱜᱮᱭᱟ ᱥᱟᱺᱜᱤᱧ ᱠᱷᱚᱱ ᱫᱚ ᱦᱮᱸ ᱦᱮᱸ ᱦᱮᱸ ᱟᱪᱪᱷᱟ ᱟᱪᱪᱷᱟ ᱟᱨ ᱢᱚᱬᱮ ᱥᱮᱨᱢᱟ ᱨᱮᱫᱚ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱚᱱᱟ ᱠᱷᱟᱹᱛᱤᱨ ᱢᱤᱫ ᱥᱟᱭ ᱠᱟᱛᱮᱫ ᱵᱟᱝ ᱟᱪᱪᱷᱟ ᱦᱮᱸ ᱦᱮᱸ ᱴᱷᱤᱠ ᱦᱮᱸ ᱦᱮᱸ ᱦᱮᱸ ᱦᱮᱸ ᱦᱮᱸ ᱟᱪᱪᱷᱟ ᱦᱮᱸ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱧᱟᱢᱚᱜ ᱠᱟᱱ ᱜᱮᱭᱟ ᱴᱷᱤᱠ ᱟᱪᱪᱷᱟ ᱴᱷᱤᱠ ᱟᱪᱪᱷᱟ ᱟᱪᱪᱷᱟ ᱴᱷᱤᱠ ᱦᱮᱸ ᱦᱮᱸ ᱴᱷᱤᱠ ᱴᱷᱤᱠ ᱜᱮᱭᱟ ᱜᱚᱢᱠᱮ ᱴᱷᱤᱠ ᱜᱮᱭᱟ ᱛᱚᱵᱮ ᱟᱪᱪᱷᱟ ᱴᱷᱤᱠ ᱦᱮᱸ ᱦᱮᱸ ᱴᱷᱤᱠ ᱦᱮᱸ ᱦᱮᱸ ᱡᱚᱦᱟᱨ